ᱤᱧ ᱢᱤᱫᱴᱟᱱ ᱵᱟᱯᱞᱟ ᱚᱲᱟᱜ ᱯᱨᱳᱜᱽᱨᱟᱢᱤᱧ ᱥᱮᱱ ᱞᱮᱱᱟ ᱚᱸᱰᱮ ᱥᱟᱣᱩᱱᱰ ᱪᱟᱹᱞᱩ ᱠᱟᱜᱼᱟ ᱠᱚ ᱱᱚᱝᱠᱟ ᱢᱚᱡᱽ ᱟᱸᱡᱚᱢᱮᱱᱟ ᱥᱮᱨᱮᱧ ᱚᱱᱟ ᱥᱮᱨᱮᱧ ᱟᱸᱡᱚᱢ ᱠᱟᱛᱮᱫ ᱤᱧ ᱢᱚᱱᱮᱨᱮ ᱟᱹᱰᱤ ᱠᱩᱥᱤᱧ ᱟᱹᱭᱠᱟᱹᱣ ᱠᱮᱫᱟ ᱛᱟᱨᱯᱚᱨᱮ ᱚᱱᱟ ᱥᱮᱨᱮᱧ ᱟᱸᱡᱚᱢ ᱠᱟᱛᱮᱫ ᱤᱧ ᱢᱚᱱᱮ ᱢᱚᱱᱮ ᱛᱤᱧ ᱵᱷᱟᱹᱵᱤ ᱠᱮᱫᱟ ᱤᱧᱦᱚᱸ ᱱᱚᱣᱟ ᱥᱮᱨᱮᱧ

ᱥᱮᱬᱟᱭᱟ ᱟᱨ ᱥᱮᱨᱮᱧ ᱥᱮᱬᱟ ᱞᱮᱠᱷᱟᱱᱤᱧ ᱟᱹᱰᱤ ᱟᱹᱰᱤ ᱦᱚᱲᱟᱜ ᱢᱚᱱᱮᱨᱮ ᱠᱩᱥᱤ ᱨᱟᱹᱥᱠᱟᱹᱧ ᱟᱹᱜᱩᱭᱟ ᱚᱱᱟ ᱥᱟᱶᱛᱮ ᱤᱧ ᱚᱱᱟ ᱥᱮᱨᱮᱧ ᱟᱸᱡᱚᱢ ᱞᱮᱠᱷᱟᱱ ᱠᱚ ᱴᱚᱞᱟ ᱯᱟᱲᱟ ᱫᱤᱥᱚᱢ ᱦᱚᱲ ᱠᱚᱲᱟᱼᱠᱩᱲᱤ ᱡᱚᱛᱚ ᱢᱟᱱᱮ ᱠᱚ ᱨᱤᱡᱷᱟᱹᱜᱼᱟ ᱟᱨ ᱢᱚᱱᱮᱨᱮ ᱠᱩᱥᱤ ᱨᱟᱹᱥᱠᱟᱹ ᱠᱚ ᱵᱩᱡᱷᱟᱹᱣᱟ ᱥᱮᱨᱮᱧ ᱥᱮᱬᱟ ᱥᱟᱶᱼᱥᱟᱶᱛᱮ ᱟᱹᱰᱤᱜᱮ ᱢᱚᱱᱮᱨᱮ ᱤᱧᱟᱹᱜ ᱨᱟᱹᱥᱠᱟᱹ ᱤᱧᱟᱹᱜ ᱟᱥᱟ ᱦᱮᱡ ᱮᱱᱟ ᱤᱱᱟᱹ ᱵᱮᱲᱟ ᱨᱮ ᱤᱧ ᱢᱚᱱᱮᱨᱮ ᱱᱩᱱᱟᱹᱜ ᱤᱱᱴᱟᱨᱮᱹᱥᱴ ᱦᱮᱡ ᱮᱱᱟ ᱪᱤᱠᱟᱹᱛᱮ ᱥᱮᱨᱮᱧ ᱥᱮᱬᱟ ᱞᱟᱹᱜᱤᱫ ᱢᱚᱱᱮᱨᱮ ᱟᱥᱟ ᱟᱨ ᱢᱚᱱᱮᱨᱮ ᱢᱟᱱᱮ ᱚᱯᱮᱠᱠᱷᱟ ᱟᱥᱟ ᱟᱨ ᱢᱚᱱᱮᱨᱮ ᱤᱱᱴᱟᱨᱮᱹᱥᱴ ᱛᱟᱦᱮᱸ ᱫᱚᱨᱠᱟᱨ ᱚᱱᱟ ᱤᱫᱤ ᱠᱟᱛᱮᱫ ᱱᱚᱣᱟ ᱥᱮᱨᱮᱧ ᱟᱸᱡᱚᱢ ᱠᱟᱛᱮᱫ ᱢᱚᱱᱮᱨᱮ ᱟᱹᱰᱤ ᱠᱩᱥᱤᱧ ᱵᱩᱡᱷᱟᱹᱣ ᱠᱮᱜᱼᱟ ᱚᱱᱟ ᱛᱮᱜᱮ ᱱᱚᱣᱟ ᱥᱮᱨᱮᱧ ᱤᱧ ᱥᱮᱬᱟ ᱠᱮᱜᱼᱟ ᱱᱚᱣᱟ ᱥᱮᱨᱮᱧ ᱟᱸᱡᱚᱢ ᱛᱮ ᱠᱩᱥᱤᱧ ᱵᱩᱡᱷᱟᱹᱣ ᱠᱮᱫᱟ